ᱢᱟᱛᱩ ᱫᱟ ᱟᱢ ᱫᱚᱢ ᱤᱥᱤᱱ ᱵᱟᱥᱟᱝ ᱜᱮᱭᱟ ᱛᱳ ᱪᱮᱫ ᱠᱚ ᱪᱮᱫ ᱠᱚ ᱰᱮᱨ ᱤᱥᱤᱱ ᱵᱟᱥᱟᱝ ᱮᱢ ᱠᱩᱥᱤᱭᱟᱜᱼᱟ ᱤᱧ ᱤᱥᱤᱱ ᱵᱟᱥᱟᱝ ᱢᱮᱱ ᱛᱮ ᱡᱤᱞ ᱠᱩᱧ ᱤᱥᱤᱱᱟ ᱥᱤᱢ ᱡᱤᱞ ᱢᱮᱨᱚᱢ ᱡᱤᱞ ᱟᱨ ᱦᱟᱹᱠᱳ ᱠᱚ ᱦᱟᱠᱳ ᱟᱨ ᱡᱮᱦᱮᱛᱩᱧ ᱪᱟᱥᱟ ᱟᱲᱟᱜ ᱠᱚ ᱟ ᱥᱚᱵᱡᱤ ᱠᱚᱦᱚᱸ ᱤᱱᱟᱹ ᱠᱚᱜᱮ